ᱦᱮᱞᱳ ᱯᱤ ᱮᱢ ᱥᱮᱱᱴᱟᱨ ᱤᱧ ᱮᱢ ᱞᱮᱫᱟ ᱟᱵᱮᱫᱚᱱ ᱚᱱᱟ ᱦᱩᱭ ᱠᱟᱱ ᱛᱤᱧᱟᱹ ᱥᱮ ᱵᱟᱝ ᱤᱧ ᱦᱚᱧ ᱧᱮᱞ ᱠᱮᱭᱟ ᱢᱳᱵᱟᱭᱤᱞ ᱨᱮᱯᱮ ᱠᱩᱞᱟᱹᱧ ᱠᱮᱭᱟ ᱠᱷᱟᱱ ᱫᱚ ᱤᱧ ᱦᱚᱧ ᱧᱮᱞ ᱠᱮᱭᱟ ᱦᱩᱭ ᱠᱟᱱ ᱛᱤᱧᱟᱹ ᱥᱮ ᱵᱟᱝ ᱦᱩᱭ ᱠᱟᱱ ᱛᱤᱧᱟᱹ ᱟᱵᱮᱫᱚᱱᱤᱧ ᱮᱢ ᱠᱟᱜᱼᱟ ᱚᱱᱟ ᱤᱧᱦᱚᱸ ᱢᱳᱵᱟᱭᱤᱞ ᱨᱮ ᱠᱩᱞᱟᱹᱧ ᱯᱮ